ᱱᱚᱰᱮ ᱱᱚᱣᱟ ᱥᱴᱟᱢ ᱠᱚᱭᱮᱱ ᱥᱮ ᱫᱷᱤᱨᱤ ᱡᱟᱣᱨᱟ ᱨᱮᱭᱟᱜ ᱡᱟᱦᱟᱸ ᱥᱚᱠ ᱚᱱᱟᱫᱚ ᱡᱩᱫᱤᱵᱚᱱ ᱧᱮᱞᱟ ᱩᱱ ᱯᱟᱹᱦᱤᱞ ᱱᱟᱜᱟᱢ ᱨᱮᱵᱚᱱ ᱧᱮᱞ ᱟᱠᱟᱫᱟ ᱟᱵᱚᱣᱟᱜ ᱮᱸᱜ ᱥᱤᱱᱫᱷᱩ ᱥᱚᱵᱵᱷᱚᱛᱟ ᱢᱚᱦᱮᱧᱡᱳᱫᱟᱨᱳ ᱥᱚᱵᱵᱷᱚᱛᱟ ᱦᱚᱨᱚᱯᱯᱟ ᱥᱚᱵᱵᱷᱚᱛᱟ ᱱᱚᱜᱼᱚ ᱱᱚᱣᱟ ᱥᱚᱵᱵᱷᱚᱛᱟ ᱠᱚ ᱡᱚᱠᱷᱚᱱ ᱥᱮ ᱱᱚᱜᱼᱚ ᱱᱚᱣᱟ ᱥᱚᱥᱱᱚᱜ ᱠᱚ ᱡᱚᱠᱷᱚᱱ ᱛᱟᱯᱚᱱ ᱞᱮᱱ ᱛᱟᱦᱮᱸᱫᱼᱟ ᱚᱸᱰᱮᱠᱷᱚᱱ ᱧᱮᱞ ᱠᱟᱱᱟ ᱥᱮ ᱵᱟᱲᱟᱭ ᱠᱟᱱᱟ ᱩᱱ ᱥᱚᱢᱚᱭ ᱨᱮ ᱢᱟᱱᱮ ᱩᱱ ᱵᱤᱫᱟᱹᱞ ᱨᱮᱱ ᱡᱟᱦᱟᱸ ᱛᱤᱱᱟᱜ ᱠᱚ ᱛᱟᱦᱮᱸ ᱠᱟᱱᱟ ᱨᱟᱡᱟ ᱠᱚ ᱥᱚᱢᱨᱟᱴ ᱠᱚ ᱡᱚᱛᱚ ᱠᱤᱱᱛᱩ ᱟᱠᱚᱣᱟᱜ ᱪᱤᱱᱦᱟᱹ ᱚᱱᱟ ᱫᱷᱤᱨᱤ ᱨᱮ ᱠᱷᱚᱫᱟᱭ ᱠᱟᱛᱮᱫ ᱠᱚ ᱫᱚᱦᱚ ᱞᱮᱫᱟ ᱟᱠᱚᱨᱮᱱ ᱡᱤᱵᱽᱼᱡᱤᱭᱟᱹᱞᱤ ᱠᱚ ᱡᱟᱦᱟᱸᱭ ᱠᱚ ᱟᱹᱥᱩᱞ ᱞᱮᱫ ᱠᱚᱣᱟ ᱩᱱᱠᱩ ᱠᱚᱣᱟᱜ ᱪᱤᱛᱟᱹᱨ ᱦᱚᱸ ᱫᱷᱤᱨᱤ ᱠᱚᱨᱮᱫ ᱠᱚ ᱠᱷᱚᱫᱟᱭ ᱞᱮᱫ ᱛᱟᱦᱮᱱᱟ ᱟᱨ ᱱᱤᱛᱚᱜ ᱠᱤᱱᱛᱩ ᱚᱱᱟᱠᱚ ᱫᱷᱤᱨᱤ ᱠᱷᱚᱸᱫᱽᱨᱚᱱ ᱞᱟᱹᱜᱤᱫ ᱥᱮ ᱚᱱᱟ ᱨᱤᱥᱟᱨᱪ ᱞᱟᱹᱜᱤᱫ ᱵᱟᱝ ᱚᱱᱟ ᱠᱷᱚᱸᱫᱽᱨᱚᱱ ᱛᱟᱞᱟᱛᱮ ᱵᱟᱰᱟᱭ ᱧᱟᱢ ᱠᱟᱱᱟ ᱡᱮ ᱩᱱ ᱯᱟᱹᱦᱤᱞ ᱥᱮ ᱩᱱ ᱞᱟᱦᱟ ᱱᱚᱣᱟ ᱫᱤᱥᱚᱢ ᱨᱮᱫᱚ ᱚᱱᱟ ᱡᱟᱦᱟᱸᱧ ᱢᱮᱱ ᱠᱮᱫ ᱛᱟᱵᱚᱱ ᱫᱚ ᱚᱸᱰᱮᱱᱟᱜ ᱥᱤᱱᱫᱷᱩ ᱥᱚᱵᱵᱷᱚᱛᱟ ᱦᱚᱨᱚᱯᱯᱟ ᱥᱚᱵᱵᱷᱚᱛᱟ ᱢᱚᱦᱮᱧᱡᱳ ᱫᱟᱲᱳ ᱥᱚᱵᱵᱷᱚᱛᱟ ᱱᱚᱜᱼᱚ ᱱᱚᱣᱟ ᱥᱚᱵᱵᱷᱚᱛᱟ ᱠᱷᱚᱱᱜᱮ ᱱᱤᱛᱚᱜ ᱨᱮᱱ ᱡᱟᱦᱟᱸ ᱛᱤᱱᱟᱹᱜ ᱢᱮᱱᱟᱜ ᱵᱚᱱᱟ ᱟᱵᱚ ᱢᱟᱹᱱᱢᱤ ᱠᱚ ᱚᱸᱰᱮ ᱠᱷᱚᱱ ᱜᱮᱵᱚᱱ ᱯᱟᱥᱱᱟᱣ ᱠᱟᱱᱟ ᱟᱨ ᱚᱱᱟᱜᱮ ᱯᱳᱭᱞᱳ ᱱᱚᱣᱟ ᱥᱚᱥᱱᱚᱜ ᱛᱷᱟᱯᱚᱱ ᱞᱮᱱ ᱛᱟᱦᱮᱱᱟ ᱚᱱᱟ ᱠᱟᱛᱮᱫ ᱟᱨᱚ ᱡᱩᱫᱤ ᱵᱚᱱ ᱞᱟᱹᱭᱟ ᱱᱚᱜᱼᱚᱭ ᱡᱮ ᱡᱟᱦᱟᱸ ᱫᱷᱤᱨᱤ ᱨᱮᱭᱟᱜ ᱠᱟᱹᱨᱤᱜᱚᱞ ᱱᱚᱣᱟ ᱫᱷᱤᱨᱤ ᱛᱟᱞᱟᱛᱮ ᱟᱭᱢᱟ ᱞᱮᱠᱟᱱ ᱡᱤᱱᱤᱥ ᱵᱚᱱ ᱵᱮᱱᱟᱣ ᱫᱟᱲᱮᱭᱟᱜ ᱠᱟᱱᱟ ᱫᱤᱱ ᱨᱮ ᱱᱚᱜᱼᱚᱭ ᱡᱮ ᱢᱟᱨᱵᱮᱞ ᱫᱷᱤᱨᱤ ᱜᱨᱟᱱᱟᱭᱤᱴ ᱫᱷᱤᱨᱤ ᱥᱞᱮᱴ ᱫᱷᱤᱨᱤ ᱱᱚᱜᱼᱚ ᱱᱚᱣᱟᱠᱚ ᱛᱟᱞᱟᱛᱮ ᱱᱤᱛᱚᱜ ᱟᱵᱚ ᱡᱩᱫᱤᱵᱚᱱ ᱧᱮᱞᱟ ᱥᱮ ᱱᱚᱜᱼᱚ ᱱᱚᱣᱟᱠᱚ ᱡᱟᱦᱟᱸ ᱡᱟᱣᱨᱟ ᱠᱟᱛᱮ ᱡᱩᱫᱤ ᱵᱚᱱ ᱧᱮᱞᱟ ᱚᱱᱟᱠᱚ ᱟᱵᱚᱣᱟᱜ ᱢᱟᱹᱱᱢᱤᱭᱟᱜ ᱫᱤᱱᱟᱹᱢ ᱫᱤᱱ ᱡᱤᱭᱚᱱ ᱨᱮ ᱟᱹᱰᱤ ᱛᱮᱫ ᱜᱮ ᱠᱟᱹᱢᱤᱨᱮ ᱞᱟᱜᱟᱜ ᱠᱟᱱᱟ ᱚᱱᱟ ᱥᱟᱶᱛᱮ ᱟᱨᱚ ᱱᱚᱸᱰᱮ ᱡᱩᱫᱤᱵᱚᱱ ᱧᱮᱞᱟ ᱱᱚᱜᱼᱚᱭ ᱡᱮ ᱡᱟᱦᱟᱸ ᱮᱢᱟᱱ ᱡᱟᱦᱟᱸ ᱫᱷᱤᱨᱤ ᱠᱚᱫᱚ ᱱᱚᱸᱰᱮ ᱡᱮᱢᱚᱱ ᱱᱚᱜᱼᱚᱭ ᱡᱮ ᱨᱩᱯᱟᱹᱨᱮ ᱥᱮ ᱟᱝᱴᱤ ᱨᱮ ᱡᱟᱦᱟᱸ ᱛᱤ ᱠᱚᱨᱮᱫ ᱵᱚᱱ ᱦᱚᱨᱚᱜ ᱮᱫᱟ ᱦᱮᱸ ᱡᱮᱢᱚᱱ ᱛᱟᱹᱵᱤᱥ ᱠᱚ ᱢᱟᱹᱫᱽᱞᱤ ᱠᱚ ᱱᱚᱜᱼᱚ ᱱᱚᱝᱠᱟᱱ ᱠᱚᱨᱮᱦᱚᱸ ᱠᱤᱱᱛᱩ ᱚᱱᱟ ᱫᱷᱤᱨᱤ ᱠᱚ ᱠᱤᱱᱛᱩ ᱵᱮᱵᱷᱟᱨᱚᱜ ᱠᱟᱱᱟ ᱡᱟᱦᱟᱸᱛᱮ ᱟᱵᱚ ᱱᱤᱛᱚᱜ ᱢᱟᱹᱱᱢᱤ ᱠᱚᱣᱟᱜ ᱥᱚᱠ ᱠᱤᱱᱛᱩ ᱟᱨᱚ ᱡᱟᱹᱥᱛᱤ ᱠᱷᱚᱱᱟᱜ ᱡᱟᱹᱥᱛᱤ ᱱᱚᱣᱟ ᱞᱟᱦᱟᱜ ᱠᱟᱱᱟ ᱥᱮ ᱥᱚᱠᱷ ᱟᱨᱚ ᱵᱟᱹᱲᱛᱤᱜ ᱠᱟᱱ ᱛᱟᱠᱚᱣᱟ ᱱᱚᱣᱟ ᱫᱷᱤᱨᱤ ᱛᱩᱢᱟᱹᱞ ᱨᱮ ᱫᱷᱤᱨᱤ ᱡᱟᱣᱨᱟ ᱨᱮ ᱟᱫᱚ ᱚᱱᱟ ᱫᱷᱤᱨᱤ ᱵᱮᱵᱚᱦᱟᱨ ᱠᱟᱛᱮᱫ ᱢᱟᱹᱱᱢᱤᱭᱟᱜ ᱥᱮ ᱢᱟᱹᱱᱢᱤ ᱟᱠᱚᱠᱚ ᱩᱯᱚᱠᱟᱨᱚᱜᱼᱟ ᱥᱮ ᱱᱟᱯᱟᱭ ᱛᱮᱠᱚ ᱛᱟᱦᱮᱱᱟ ᱚᱱᱟ ᱠᱷᱟᱹᱛᱤᱨ ᱱᱚᱣᱟ ᱨᱮᱱᱟᱜ ᱮᱱᱮᱢ ᱫᱚ ᱟᱹᱰᱤ ᱛᱮᱫ ᱜᱮ ᱢᱮᱱᱟᱜ ᱠᱟᱫᱟ